ᱦᱮᱞᱳ ᱦᱮᱸ ᱪ ᱮᱫᱯᱮ ᱪᱤᱠᱟᱹᱭᱫᱟ ᱟᱨ ᱜᱟᱹᱪᱷᱤ ᱯᱮ ᱮᱨ ᱫᱟᱲᱮ ᱟᱠᱟᱫᱟ ᱜᱟᱹᱪᱷᱤ ᱚ ᱟᱪᱷᱲᱟ ᱠᱮᱫᱟᱯᱮ ᱛᱚ ᱚ ᱟᱨ ᱤᱭᱟᱹ ᱮᱴᱟᱜ ᱠᱚ ᱠᱷᱮᱛ ᱠᱚᱯᱮ ᱥᱤ ᱚᱪᱚ ᱠᱮᱫᱟ ᱟᱫᱚ ᱪᱮᱫ ᱞᱮᱠᱟᱯᱮ ᱪᱟᱥ ᱮᱫᱟ ᱛᱷᱚᱲᱟ ᱞᱟᱹᱭᱟᱹᱧ ᱢᱮ ᱚ ᱟᱨ ᱪᱮᱫ ᱠᱚᱛᱮ ᱛᱟᱞᱦᱮ ᱯᱮ ᱥᱤ ᱚᱪᱚᱭᱮᱫᱟ ᱚ ᱛᱤᱦᱤᱧ ᱜᱟᱯᱟ ᱫᱚ ᱪᱟᱥᱵᱟᱥ ᱨᱮᱱᱟᱜ ᱟᱭᱢᱟ ᱩᱱᱱᱚᱛᱤ ᱦᱩᱭ ᱟᱠᱟᱱᱟ ᱛᱚ ᱴᱨᱟᱠᱚᱨ ᱛᱮ ᱥᱤ ᱚᱪᱚᱭ ᱯᱮ ᱛᱟᱨᱯᱚᱨ ᱟᱭᱢᱟ ᱨᱚᱠᱚᱢ ᱨᱟᱥᱟᱭᱱᱤᱠ ᱤᱭᱟᱹ ᱠᱚ ᱦᱩᱭ ᱠᱟᱱᱟ ᱚᱱᱟ ᱨᱟᱥᱟᱭᱱᱤᱠ ᱤᱭᱟᱹᱭ ᱯᱮ ᱵᱮᱵᱚᱦᱟᱨ ᱯᱮ ᱚ ᱚᱱᱠᱟ ᱮᱠᱫᱚᱢ ᱛᱤᱦᱤᱧ ᱜᱟᱯᱟ ᱫᱚ ᱢᱤᱥᱤᱱ ᱦᱚᱸ ᱦᱩᱲᱩ ᱛᱮᱠᱚ ᱚᱱᱠᱟᱱᱟᱜ ᱢᱮᱥᱤᱱ ᱨᱟᱠᱟᱵ ᱟᱠᱟᱱᱟ ᱜᱮᱫ ᱦᱚᱪᱚᱭ ᱫᱟᱠᱚ ᱦᱩᱲᱩ ᱚᱱᱮ ᱚᱱᱠᱟᱱᱟᱜ ᱢᱮᱥᱤᱱ ᱵᱮᱵᱚᱦᱟᱨ ᱯᱮ ᱯᱷᱮᱰᱚᱜ ᱠᱟᱱᱟ ᱛᱚ ᱢᱟᱴᱷ ᱨᱮ ᱟᱨ ᱯᱨᱚᱪᱩᱨ ᱨᱟᱥᱟᱭᱱᱤᱠ ᱥᱟᱨ ᱵᱮᱵᱚᱦᱟᱨ ᱯᱮ ᱤᱱᱟᱹᱠᱷᱟᱱ ᱫᱚ ᱦᱩᱲᱩ ᱨᱮᱱᱟᱜ ᱯᱷᱚᱞᱚᱱ ᱟᱹᱰᱤ ᱟᱸᱴ ᱦᱩᱭᱩᱜᱼᱟ ᱱᱟᱣᱟᱼᱱᱟᱣᱟ ᱛᱮᱦᱤᱧ ᱜᱟᱯᱟ ᱫᱚ ᱤᱛᱟᱹ ᱦᱚᱸ ᱨᱟᱠᱟᱵ ᱠᱟᱱᱟ ᱟᱨ ᱤᱭᱟᱹ ᱟᱹᱰᱤ ᱟᱸᱴ ᱵᱤᱥᱤ ᱜᱮ ᱦᱩᱲᱩ ᱦᱚᱸ ᱦᱩᱭᱩᱜ ᱠᱟᱱᱟ ᱵᱮᱥ ᱴᱷᱤᱠ ᱜᱮᱭᱟ ᱛᱟᱞᱦᱮ ᱚᱱᱠᱟ ᱜᱮ ᱪᱟᱥ ᱯᱮ ᱱᱮᱛᱟᱨᱮᱜ ᱯᱚᱫᱽᱫᱷᱚᱛᱤ ᱛᱮ ᱪᱟᱥ ᱯᱮ ᱟᱹᱰᱤ ᱫᱤᱱᱟᱜ ᱯᱚᱫᱽᱫᱷᱚᱛᱤ ᱛᱮᱫᱚ ᱵᱤᱥᱤ ᱦᱩᱲᱩ ᱫᱚ ᱵᱟᱝ ᱦᱩᱭᱩᱜᱼᱟ ᱟᱛᱚ ᱟᱨ ᱛᱤᱦᱤᱧ ᱜᱟᱯᱟ ᱤᱭᱟᱹᱭ ᱯᱮ ᱵᱤᱥᱤ ᱠᱷᱟᱴᱟᱞᱤ ᱦᱚᱸ ᱵᱟᱱᱩᱜ ᱠᱟᱫᱟ ᱴᱨᱟᱠᱴᱟᱨ ᱞᱟᱜᱟᱣ ᱯᱮ ᱟᱨ ᱤᱭᱟᱹᱭ ᱯᱮ ᱦᱩᱲᱩ ᱫᱚ ᱜᱮᱫ ᱦᱚᱪᱚᱭ ᱯᱮ ᱢᱮᱥᱤᱱ ᱛᱮ ᱟᱨ ᱜᱟᱹᱪᱷᱤ ᱦᱚᱸ ᱴᱟᱴᱠᱟ ᱫᱟᱨᱮᱜᱼᱟ ᱨᱟᱥᱟᱭᱱᱤᱠ ᱥᱟᱨ ᱵᱮᱵᱚᱦᱟᱨ ᱯᱮ ᱦᱩᱸ ᱦᱮᱸ ᱟᱪᱪᱷᱟ ᱴᱷᱤᱠ ᱜᱮᱭᱟ ᱛᱟᱞᱦᱮ ᱛᱮᱦᱮᱧ ᱜᱟᱯᱟ ᱫᱚ ᱚᱱᱠᱟ ᱜᱮ ᱵᱮᱵᱚᱦᱟᱨ ᱯᱮ ᱵᱮᱥ ᱛᱟᱞᱦᱮᱧ ᱫᱚᱦᱚᱭᱮᱫᱟ ᱦᱩᱸ ᱦᱩᱸ